ᱤᱧᱟᱹᱜ ᱯᱟᱦᱴᱟ ᱥᱮᱱ ᱠᱷᱚᱱ ᱫᱚ ᱱᱤᱭᱟᱹᱜᱮ ᱱᱮᱦᱚᱨ ᱛᱟᱦᱮᱱᱟ ᱯᱚᱧᱪᱟᱭᱮᱛ ᱠᱚ ᱡᱮᱱᱚ ᱡᱟᱦᱟᱸ ᱠᱚᱨᱮᱜ ᱪᱟᱥᱼᱵᱟᱥ ᱠᱚ ᱦᱩᱭᱩᱜᱼᱟ ᱱᱚᱶᱟ ᱪᱟᱥᱵᱟᱥ ᱡᱳᱜᱽᱜᱚ ᱡᱟᱦᱟᱸ ᱠᱷᱮᱛ ᱦᱟᱥᱟ ᱱᱚᱶᱟ ᱡᱮᱱᱚ ᱥᱟᱸᱜᱷᱟᱨᱤᱭᱟᱹ ᱠᱚ ᱩᱛᱱᱟᱹᱣ ᱧᱩᱛᱩᱢᱛᱮ ᱮᱠᱟᱞᱜᱮ ᱡᱮᱱᱚ ᱵᱟᱠᱚ ᱦᱟᱛᱟᱣ ᱫᱟᱲᱮᱭᱟᱜ ᱱᱚᱶᱟ ᱥᱚᱨᱠᱟᱨ ᱴᱷᱮᱱ ᱟᱨᱫᱟᱥ ᱛᱟᱦᱮᱱ ᱠᱟᱱᱟ ᱟᱨ ᱥᱚᱨᱠᱟᱨ ᱡᱮᱱᱳ ᱠᱚᱴᱳᱨ ᱵᱷᱟᱵᱮ ᱱᱚᱶᱟᱭ ᱠᱟᱨᱡᱚᱠᱚᱨᱤ ᱡᱟᱦᱟᱸᱴᱷᱮᱱ ᱰᱟᱝᱜᱟ ᱜᱮᱭᱟ ᱚᱸᱰᱮ ᱩᱱᱠᱩᱣᱟᱜ ᱵᱟᱡᱟᱨ ᱥᱚᱦᱚᱨ ᱠᱚ ᱵᱮᱱᱟᱣ ᱦᱚᱪᱚᱜ ᱡᱟᱦᱟᱸ ᱠᱚᱥᱮᱡ ᱪᱟᱥᱼᱵᱟᱥ ᱜᱮ ᱵᱟᱝ ᱦᱩᱭᱩᱜᱼᱟ ᱰᱟᱝᱜᱟ ᱜᱮᱭᱟ ᱚᱱᱟ ᱠᱚᱨᱮᱜ ᱥᱚᱦᱚᱨ ᱱᱚᱜᱚᱨ ᱠᱚ ᱵᱮᱱᱟᱣ ᱦᱚᱪᱚᱜ ᱢᱟ ᱪᱟᱥᱼᱵᱟᱥ ᱡᱚᱢᱤ ᱫᱚ ᱡᱮᱱᱚ ᱮᱠᱟᱞᱜᱮ ᱥᱚᱨᱠᱟᱨ ᱡᱮᱱᱚ ᱵᱟᱭ ᱦᱟᱛᱟᱣ ᱜᱟᱰᱟ ᱱᱟᱞᱟ ᱠᱚ ᱡᱮᱱᱚ ᱮᱠᱟᱞᱜᱮ ᱵᱟᱭ ᱯᱚᱨᱤᱵᱚᱨᱛᱚᱱ ᱟᱨ ᱵᱟᱭ ᱵᱟᱡᱟᱨ ᱱᱚᱶᱟ ᱠᱚᱫᱚ ᱯᱨᱚᱠᱤᱨᱛᱤ ᱨᱮᱭᱟᱜ ᱥᱚᱢᱯᱚᱫ ᱠᱟᱱᱟ ᱚᱢᱩᱞᱚᱫᱚ ᱥᱚᱢᱯᱚᱫ ᱠᱟᱱᱟ ᱱᱚᱶᱟ ᱫᱷᱟᱹᱨᱛᱤ ᱫᱚᱦᱚ ᱞᱟᱹᱜᱤᱫ ᱱᱚᱶᱟ ᱠᱚ ᱡᱟᱹᱨᱩᱲᱟ ᱟᱨ ᱵᱟᱝᱠᱷᱟᱱ ᱫᱷᱟᱹᱨᱛᱤ ᱫᱚᱦᱚ ᱢᱩᱥᱠᱤᱞ ᱜᱮᱭᱟ